ᱵᱷᱟᱨᱚᱛ ᱫᱤᱥᱚᱢ ᱨᱮᱱᱟᱜ ᱥᱮᱪᱮᱫ ᱵᱮᱵᱚᱥᱛᱷᱟ ᱟᱨ ᱮᱴᱟᱜ ᱫᱤᱥᱚᱢ ᱨᱮᱱᱟᱜ ᱥᱮᱪᱮᱫ ᱵᱮᱵᱚᱥᱛᱷᱟ ᱨᱮᱭᱟᱜ ᱛᱩᱞᱟᱹᱣ ᱡᱚᱠᱷᱟ ᱵᱷᱟᱨᱚᱛ ᱫᱤᱥᱚᱢ ᱨᱮᱫᱚ ᱥᱚᱨᱠᱟᱨᱤ ᱤᱥᱠᱩᱞ ᱵᱮᱥᱤᱨ ᱵᱷᱟᱜᱽ ᱢᱮᱱᱟᱜᱼᱟ ᱵᱮᱥᱚᱨᱠᱟᱨᱤ ᱤᱥᱠᱩᱞ ᱫᱚ ᱢᱮᱱᱠᱷᱟᱱ ᱠᱚᱢ ᱜᱮᱭᱟ ᱟᱨ ᱮᱴᱟᱜ ᱫᱤᱥᱚᱢ ᱨᱮᱫᱚ ᱥᱚᱨᱠᱟᱨᱤ ᱤᱥᱠᱩᱞ ᱫᱚ ᱠᱚᱢ ᱢᱮᱱᱟᱜᱼᱟ ᱵᱮᱥᱟᱨᱠᱟᱨᱤ ᱤᱥᱠᱩᱞ ᱫᱚ ᱵᱮᱥᱤ ᱢᱮᱱᱟᱜᱼᱟ ᱢᱮᱱᱠᱷᱟᱱ ᱮᱴᱟᱜ ᱫᱤᱥᱚᱢ ᱨᱮᱦᱚᱸ ᱟᱨ ᱵᱷᱟᱨᱚᱛ ᱫᱤᱥᱚᱢ ᱨᱮᱦᱚᱸ ᱥᱟᱱᱛᱷᱟᱲᱤ ᱢᱟᱫᱷᱭᱚᱢ ᱛᱮᱫᱚ ᱪᱟᱹᱞᱩ ᱟᱠᱟᱱ ᱜᱮᱭᱟ ᱟᱨ ᱵᱟᱝᱞᱟ ᱢᱤᱰᱤᱭᱟᱹᱢ ᱛᱮᱫᱚ ᱵᱷᱟᱨᱚᱛ ᱫᱤᱥᱚᱢ ᱨᱮᱫᱚ ᱵᱮᱥᱤ ᱢᱮᱱᱟᱜᱼᱟ ᱤᱝᱨᱟᱹᱡᱤ ᱢᱤᱰᱤᱭᱟᱹᱢ ᱛᱮᱫᱚ ᱠᱚᱢ ᱟᱨ ᱮᱴᱟᱜ ᱫᱤᱥᱚᱢ ᱨᱮᱫᱚ ᱤᱝᱨᱟᱹᱡᱤ ᱢᱤᱰᱤᱭᱟᱹᱢ ᱛᱮᱜᱮ ᱵᱤᱥᱤᱨ ᱵᱷᱟᱜᱽ ᱠᱚ ᱯᱟᱲᱦᱟᱜᱼᱟ ᱟᱨ ᱵᱟᱝᱞᱟ ᱢᱤᱰᱤᱭᱟᱹᱢ ᱛᱮᱫᱚ ᱟᱹᱰᱤ ᱠᱚᱢ ᱠᱚ ᱯᱟᱲᱦᱟᱜᱼᱟ ᱟᱨ ᱱᱚᱣᱟᱴᱟᱜ ᱩᱛᱱᱟᱹᱣ ᱞᱟᱹᱠᱛᱤ ᱠᱟᱱᱟ ᱡᱟᱦᱟᱸ ᱫᱚ ᱡᱚᱠᱷᱚᱱ ᱠᱟᱹᱴᱤᱡ ᱠᱷᱚᱱᱟᱜ ᱛᱤᱱ ᱵᱚᱪᱷᱚᱨ ᱡᱚᱠᱷᱚᱱ ᱜᱮ ᱜᱤᱫᱽᱨᱟᱹ ᱠᱚᱣᱟᱜ ᱩᱢᱮᱨ ᱦᱩᱭᱩᱜ ᱛᱟᱠᱚᱣᱟ ᱛᱚᱠᱷᱚᱱ ᱠᱷᱚᱱᱟᱜ ᱜᱮ ᱠᱟᱹᱴᱤᱡ ᱠᱟᱹᱴᱤᱡ ᱫᱚ ᱤᱝᱨᱟᱹᱡᱤ ᱦᱚᱸ ᱵᱟᱝᱞᱟ ᱦᱚᱸ ᱥᱮᱬᱟ ᱫᱚ ᱚᱵᱚᱥᱥᱚᱭ ᱞᱟᱹᱠᱛᱤᱜ ᱠᱟᱱᱟ ᱮᱱ ᱠᱷᱟᱱ ᱩᱱ ᱠᱚ ᱥᱮᱬᱟ ᱞᱮᱠᱷᱟᱱ ᱤᱝᱜᱨᱮᱡᱤ ᱛᱮᱦᱚᱸ ᱮᱱᱠᱷᱟᱱ ᱯᱟᱸᱪ ᱵᱚᱪᱷᱚᱨ ᱛᱮᱜᱮ ᱛᱚ ᱦᱚᱦᱚᱸᱭ ᱵᱷᱩᱨᱛᱤ ᱠᱚ ᱦᱟᱛᱟᱣ ᱠᱚᱣᱟ ᱤᱥᱠᱩᱞ ᱨᱮᱦᱚᱸ ᱥᱚᱨᱠᱟᱨᱤ ᱤᱥᱠᱩᱞ ᱨᱮᱫᱚ ᱟᱨ ᱵᱮᱥᱚᱨᱠᱟᱨᱤ ᱤᱥᱠᱩᱞ ᱨᱮᱫᱚ ᱛᱤᱱ ᱵᱚᱪᱷᱚᱨ ᱠᱷᱚᱱᱟᱜ ᱠᱚ ᱦᱟᱛᱟᱣ ᱠᱚᱣᱟ ᱛᱟᱦᱚᱞᱮ ᱤᱝᱨᱟᱹᱡᱤ ᱦᱚᱸ ᱞᱟᱹᱠᱛᱤᱜ ᱠᱟᱱᱟ ᱯᱟᱲᱦᱟᱣ ᱵᱟᱝᱞᱟ ᱦᱚᱸ ᱞᱟᱹᱠᱛᱤᱜ ᱠᱟᱱᱟ ᱛᱟᱦᱚᱞᱮ ᱠᱟᱹᱴᱤᱡ ᱠᱷᱚᱱᱟᱜ ᱡᱚᱠᱷᱚᱱ ᱜᱮ ᱨᱚᱲ ᱠᱟᱹᱴᱤᱡ ᱠᱟᱹᱴᱤᱡ ᱠᱷᱚᱱᱟᱜ ᱮ ᱥᱮᱬᱟᱭᱮᱫᱟᱭ ᱢᱤᱫ ᱴᱮᱱ ᱦᱚᱯᱚᱱ ᱜᱤᱫᱽᱨᱟᱹ ᱛᱚᱠᱷᱚᱱ ᱠᱷᱚᱱᱟ ᱜᱮ ᱵᱚᱱ ᱪᱮᱫ ᱤᱫᱤ ᱟᱠᱚ ᱠᱷᱟᱱ ᱤᱝᱨᱟᱹᱡᱤ ᱛᱮᱦᱚᱸ ᱵᱟᱝ ᱠᱚ ᱟᱴᱚᱠᱚᱜᱼᱟ ᱮᱵᱚᱝ ᱵᱟᱝᱞᱟ ᱛᱮᱦᱚᱸ ᱮᱱᱠᱷᱟᱱ ᱵᱟᱝ ᱠᱚ ᱟᱴᱚᱠ ᱞᱮᱱᱟ